ᱪᱟᱱᱱᱟ ᱥᱮᱱᱴ ᱡᱮᱵᱷᱤᱭᱟᱨᱥ ᱪᱟᱨᱪ ᱠᱷᱚᱱ ᱡᱟᱦᱟᱸ ᱞᱳᱠᱮᱥᱮᱱ ᱤᱧᱟ ᱜ ᱮᱢ ᱛᱟᱦᱮᱸᱠᱟᱱᱟ ᱚᱸᱰᱮᱫᱚ ᱤᱧ ᱱᱤᱛᱚᱝ ᱵᱟᱱᱩᱧᱟᱹ ᱛᱳ ᱱᱤᱛᱚᱜ ᱤᱧ ᱢᱟᱱᱠᱚᱲ ᱨᱮᱭᱟᱜ ᱴᱮᱠᱥᱤ ᱥᱴᱮᱱ ᱴᱷᱮᱱ ᱢᱤᱱᱟᱹᱧᱼᱟ ᱚᱸᱰᱮ ᱩᱱᱟ ᱰᱤᱞᱤᱵᱷᱟᱨᱤ ᱟᱹᱜᱩ ᱚᱴᱩ ᱠᱟᱹᱛᱤᱧ ᱯᱮ ᱤᱧ ᱚᱸᱰᱮ ᱜᱤᱧ ᱳᱭᱮᱴ ᱮᱫᱟ